ᱟᱸᱡᱚᱢ ᱠᱟᱫᱟᱧ ᱱᱚᱣᱟ ᱫᱚᱢᱫᱚᱢᱟ ᱟᱛᱳ ᱨᱮ ᱥᱮᱫᱟᱭ ᱫᱚ ᱯᱟᱛᱟ ᱦᱩᱭᱩᱜ ᱠᱟᱱ ᱛᱟᱦᱮᱸᱜ ᱢᱮᱱᱠᱷᱟᱱ ᱤᱧ ᱫᱚ ᱵᱟᱧ ᱧᱮᱞ ᱠᱟᱫᱟ ᱤᱧ ᱦᱟᱲᱟᱢᱵᱟ ᱤᱧ ᱵᱟᱹᱵᱟ ᱱᱩᱠᱩ ᱟᱢᱚᱞ ᱠᱷᱚᱱ ᱱᱩᱠᱩᱣᱟᱜ ᱢᱚᱪᱟ ᱠᱷᱚᱱ ᱤᱧ ᱟᱸᱡᱚᱢ ᱠᱟᱫᱟ ᱵᱟᱝᱢᱟ ᱫᱚᱢᱫᱚᱢᱟ ᱟᱛᱳᱨᱮ ᱯᱟᱛᱟ ᱦᱩᱭᱩᱜ ᱠᱟᱱ ᱛᱟᱦᱮᱱ ᱚᱱᱟ ᱯᱟᱛᱟ ᱨᱮᱫᱚ ᱥᱟᱺᱜᱤᱧ ᱥᱟᱺᱜᱤᱧ ᱠᱷᱚᱱ ᱱᱚᱣᱟ ᱯᱟᱛᱟ ᱧᱮᱞ ᱠᱚ ᱦᱤᱡᱩᱜ ᱠᱟᱱ ᱛᱟᱦᱮᱱᱟ ᱟᱨ ᱱᱚᱣᱟ ᱯᱟᱛᱟ ᱫᱚ ᱱᱚᱣᱟ ᱫᱚᱢ ᱫᱚᱢᱟ ᱟᱛᱳᱨᱮ ᱱᱩᱠᱩ ᱦᱮᱢᱵᱽᱨᱚᱢ ᱠᱚ ᱢᱮᱱᱟᱜ ᱠᱚ ᱦᱮᱢᱵᱨᱚᱢ ᱜᱩᱥᱴᱤ ᱱᱩᱠᱩ ᱜᱮᱠᱚ ᱦᱩᱭ ᱦᱚᱪᱚᱭᱟ ᱟᱨ ᱛᱟᱦᱮᱸ ᱠᱟᱱᱟ ᱚᱱᱟ ᱫᱚ ᱱᱚᱣᱟ ᱟᱛᱳ ᱨᱮᱭᱟᱜ ᱫᱚᱠᱠᱷᱤᱱ ᱥᱮᱭᱟᱜ ᱱᱟᱠᱷᱟᱨᱮ ᱢᱤᱫᱴᱟᱝ ᱴᱟᱸᱹᱰᱤ ᱛᱟᱦᱮᱸ ᱠᱟᱱᱟ ᱚᱸᱰᱮᱜᱮ ᱦᱩᱭᱩᱜ ᱠᱟᱱ ᱛᱟᱦᱮᱸᱜ ᱟᱫᱚ ᱚᱱᱟ ᱯᱟᱛᱟ ᱨᱮᱫᱚ ᱵᱟᱝ ᱠᱚ ᱟᱹᱪᱩᱨᱚᱜ ᱠᱟᱱ ᱛᱟᱦᱮᱱᱟ ᱟᱫᱚ ᱟᱸᱡᱚᱢ ᱠᱟᱫᱟ ᱟᱫᱚ ᱚᱱᱟᱛᱮ ᱚᱱᱟ ᱯᱟᱛᱟ ᱫᱚ ᱮᱰᱷᱮ ᱯᱟᱛᱟ ᱠᱚ ᱢᱮᱛᱟᱜ ᱠᱟᱱ ᱛᱟᱦᱮᱱᱟ ᱟᱫᱚ ᱱᱤᱛᱦᱚᱸ ᱦᱟᱞᱮ ᱠᱚ ᱯᱩᱡᱟᱹᱭᱮᱫ ᱜᱮᱭᱟ ᱯᱟᱛᱟ ᱯᱩᱡᱟᱹ ᱫᱚ ᱠᱷᱟᱱ ᱥᱮᱫᱟᱭ ᱪᱮᱫ ᱞᱮᱠᱟ ᱯᱟᱛᱟ ᱧᱮᱞ ᱞᱟᱹᱜᱤᱫᱛᱮ ᱦᱚᱲ ᱦᱟᱱᱛᱮ ᱱᱟᱛᱮ ᱠᱷᱚᱱ ᱠᱚ ᱦᱤᱡᱩᱜ ᱠᱟᱱ ᱛᱟᱸᱦᱮᱱ ᱱᱤᱛᱚᱜ ᱫᱚ ᱚᱱᱠᱟ ᱵᱟᱝ ᱠᱚ ᱦᱤᱡᱩᱜ ᱠᱟᱱᱟ ᱠᱷᱟᱱ ᱵᱚᱪᱷᱚᱨ ᱨᱮ ᱡᱟᱦᱟᱸ ᱯᱟᱛᱟ ᱯᱚᱨᱚᱵᱽ ᱦᱳᱭᱳᱜ ᱠᱟᱱ ᱜᱮᱭᱟ ᱱᱚᱣᱟ ᱟᱹᱛᱩᱨᱮ ᱩᱱᱠᱩ ᱯᱟᱛᱟ ᱯᱚᱨᱚᱵᱽ ᱡᱟᱦᱟᱸᱭ ᱠᱚ ᱠᱚᱨᱟᱣ ᱩᱱᱠᱩ ᱦᱚᱲ ᱦᱚᱸ ᱢᱮᱱᱟᱜ ᱠᱟᱜ ᱠᱚᱜᱮᱭᱟ